ᱡᱟᱦᱟᱸᱞᱮᱠᱟ ᱟᱵᱚ ᱫᱚᱥᱤᱢ ᱨᱮᱵᱚᱱ ᱵᱟᱲᱟᱭ ᱫᱟᱲᱮᱭᱟᱜ ᱠᱟᱱ ᱜᱮᱭᱟ ᱵᱚᱦᱩᱛ ᱨᱚᱠᱚᱢ ᱡᱤᱣᱤᱼᱡᱚᱱᱛᱩ ᱪᱮᱬᱮ ᱪᱤᱯᱨᱩᱫ ᱠᱚᱠᱚ ᱟᱵᱚ ᱛᱟᱞᱟ ᱠᱷᱚᱱᱠᱚ ᱵᱤᱞᱩᱯᱛᱚᱜ ᱠᱟᱱᱟ ᱡᱟᱦᱟᱸᱞᱮᱠᱟ ᱢᱤᱫᱴᱮᱱ ᱠᱟᱨᱚᱱ ᱦᱩᱭ ᱫᱟᱲᱮᱭᱟᱜᱼᱟ ᱨᱮᱰᱤᱭᱮᱥᱚᱱ ᱯᱷᱤᱨ ᱫᱤᱥᱚᱢᱨᱮ ᱵᱤᱨᱵᱩᱨᱩ ᱵᱚᱱ ᱩᱡᱟᱹᱲᱮᱫᱼᱟ ᱠᱷᱚᱱᱤ ᱥᱮ ᱠᱷᱟᱫᱟᱱ ᱚᱰᱳᱠ ᱞᱟᱹᱜᱤᱫ ᱡᱮ ᱡᱮᱢᱚᱱᱟᱜ ᱟᱵᱚᱣᱟᱜ ᱱᱤᱡᱮ ᱢᱟᱢᱞᱟᱨᱮ ᱩᱯᱭᱳᱜᱽᱨᱮ ᱟᱹᱜᱩ ᱞᱟᱹᱜᱤᱫ ᱟᱵᱚ ᱡᱤᱣᱤᱼᱡᱚᱱᱛᱩᱠᱚᱵᱚᱱ ᱞᱚᱥᱠᱟᱱᱵᱚᱱ ᱞᱚᱥᱠᱟᱱᱮᱫ ᱠᱚᱣᱟᱵᱚᱱ ᱟᱨ ᱚᱱᱟ ᱠᱷᱟᱹᱛᱤᱨᱛᱮ ᱱᱤᱛᱚᱝ ᱵᱚᱦᱩᱛ ᱨᱚᱠᱚᱢ ᱡᱤᱵᱚᱱᱨᱮ ᱢᱟᱱᱮ ᱵᱤᱞᱩᱯᱛᱚ ᱨᱮ ᱢᱮᱱᱟᱜ ᱠᱚᱣᱟ ᱡᱟᱦᱟᱸᱞᱮᱠᱟ ᱜᱷᱟᱲᱣᱟ ᱠᱤᱥᱱᱤ ᱥᱮᱨ ᱵᱷᱟᱞᱳ ᱦᱟᱹᱬᱩᱠᱚ ᱟᱹᱰᱤ ᱨᱚᱠᱚᱢ ᱡᱤᱱᱤᱥ ᱡᱚᱱᱛᱩᱠᱚ ᱵᱤᱞᱩᱯᱛᱤᱭᱮᱱᱟ ᱛᱟᱵᱚ